ᱤᱧᱟᱹᱜ ᱩᱯᱩᱨᱩᱢ ᱫᱚ ᱡᱮᱞᱮᱠᱟ ᱡᱤᱵᱽᱡᱤᱭᱟᱹᱞᱤ ᱡᱚᱢ ᱠᱟᱛᱮ ᱵᱟᱧᱪᱟᱣ ᱢᱮᱱᱟᱜ ᱠᱚᱣᱟ ᱟᱵᱚ ᱦᱚᱲ ᱦᱚᱸ ᱚᱱᱠᱟ ᱜᱮ ᱡᱚᱢᱼᱧᱩ ᱠᱟᱛᱮ ᱵᱟᱧᱪᱟᱣ ᱢᱮᱱᱟᱜ ᱵᱚᱱᱟ ᱡᱟᱦᱟᱸ ᱤᱧ ᱥᱟᱬᱮᱥ ᱥᱟᱨᱮᱲ ᱵᱤᱜᱽᱜᱟᱱ ᱥᱟᱱᱛᱟᱲᱤ ᱱᱚᱣᱟ ᱠᱚ ᱫᱚ ᱱᱚᱣᱟ ᱠᱚ ᱥᱟᱵᱡᱮᱠᱴ ᱫᱚ ᱤᱧ ᱯᱷᱟᱭᱤᱵ ᱥᱤᱠᱥ ᱠᱷᱚᱱ ᱜᱤᱧ ᱵᱟᱲᱟᱭ ᱟᱜᱩᱣᱟᱠᱟᱫᱟ ᱱᱚᱣᱟ ᱠᱚ ᱥᱟᱵᱡᱮᱠᱴ ᱫᱚ ᱢᱮᱱᱛᱮ ᱟᱵᱚ ᱫᱚᱵᱚᱱ ᱥᱟᱱᱛᱟᱲ ᱠᱟᱱ ᱛᱮ ᱥᱟᱱᱛᱟᱲᱤ ᱥᱟᱵᱡᱮᱠᱴ ᱫᱚ ᱛᱷᱚᱲᱟ ᱦᱟᱞᱠᱟ ᱜᱮᱭᱟ ᱟᱨ ᱱᱚᱣᱟ ᱠᱚ ᱥᱟᱵᱡᱮᱠᱴ ᱫᱚ ᱥᱟᱱᱛᱟᱲᱤ ᱵᱤᱜᱽᱜᱟᱱ ᱥᱟᱬᱮᱥ ᱡᱚᱛᱚ ᱜᱮ ᱴᱤᱭᱩᱥᱮᱱ ᱤᱧ ᱦᱟᱛᱟᱣ ᱠᱟᱫᱟ ᱟᱨ ᱱᱚᱣᱟ ᱴᱤᱭᱩᱥᱚᱱ ᱦᱟᱛᱟᱣ ᱠᱟᱛᱮ ᱤᱧ ᱱᱚᱣᱟ ᱵᱤᱜᱽᱜᱟᱱ ᱥᱟᱵᱡᱮᱠᱴ ᱜᱮ ᱡᱚᱴᱤᱞᱤᱧ ᱵᱩᱡᱷᱟᱹᱣ ᱜᱮᱭᱟ